ᱱᱮᱛᱟᱨᱟᱜ ᱵᱟᱦᱩ ᱪᱮᱫ ᱠᱚ ᱥᱟᱸᱫᱮᱥ ᱠᱚ ᱮᱢᱟᱭᱟ ᱵᱟᱯᱞᱟ ᱨᱮ ᱱᱚᱣᱟ ᱟᱰᱤ ᱜᱟᱱ ᱵᱟᱯᱞᱟ ᱚᱲᱟᱜ ᱨᱮᱜᱮ ᱧᱮᱞ ᱟᱠᱟᱱᱟ ᱥᱮ ᱟᱛᱩ ᱴᱚᱞᱟ ᱠᱚᱨᱮ ᱦᱚᱸ ᱧᱮᱞᱚᱜ ᱠᱟᱱᱟ ᱡᱮ ᱥᱤᱫᱟᱹᱫᱟᱱ ᱦᱩᱭ ᱠᱟᱛᱮ ᱡᱟᱦᱟᱸ ᱜᱤᱰᱤ ᱪᱤᱢᱟᱹᱲᱟ ᱠᱚ ᱫᱩᱲᱩᱵ ᱠᱤᱱᱟᱹ ᱩᱱ ᱥᱟᱸᱫᱮᱥ ᱞᱮᱠᱟ ᱦᱤᱥᱟᱹᱵ ᱛᱮᱫᱚ ᱟᱭᱳᱼᱵᱟᱵᱟ ᱠᱟᱥᱟ ᱛᱷᱟᱹᱨᱤ ᱞᱚᱴᱟ ᱥᱟᱶᱛᱮ ᱱᱤᱛᱚᱜᱼᱟᱜ ᱡᱟᱦᱟᱸ ᱧᱮᱞᱚᱜ ᱠᱟᱱ ᱜᱤᱛᱤᱡ ᱞᱟᱹᱜᱤᱫ ᱜᱤᱛᱤᱡ ᱞᱟᱹᱜᱤᱫ ᱪᱷᱚᱯᱚᱲ ᱠᱟᱴ ᱟᱨ ᱟᱹᱨᱥᱤ ᱵᱟᱲᱟᱜ ᱞᱟᱹᱜᱤᱫ ᱥᱩᱠᱮᱥ ᱟᱨ ᱦᱚᱸ ᱵᱟᱸᱫᱮ ᱛᱤᱱᱟᱜ ᱥᱟᱹᱲᱤ ᱠᱚ ᱡᱟᱦᱟᱸ ᱞᱩᱜᱽᱲᱤ ᱠᱚ ᱟᱹᱰᱤ ᱜᱟᱱ ᱥᱮ ᱱᱚᱝᱠᱟ ᱟᱹᱰᱤ ᱜᱟᱱ ᱦᱟᱹᱰᱤ ᱴᱩᱠᱩᱡ ᱥᱮ ᱫᱟᱠᱟ ᱴᱩᱠᱩᱡ ᱞᱮᱠᱟᱱᱟᱜ ᱪᱮᱞᱟᱝ ᱠᱚᱦᱚᱸ ᱧᱮᱞ ᱟᱠᱟᱱᱟ ᱥᱮ ᱧᱮᱞᱚᱜ ᱠᱟᱱᱟ ᱛᱚᱵᱮ ᱟᱵᱚᱣᱟᱜ ᱥᱟᱶᱛᱟ ᱟᱹᱨᱤ ᱞᱮᱠᱟ ᱦᱤᱥᱟᱹᱵ ᱛᱮ ᱡᱟᱦᱟᱸ ᱵᱚᱨᱛᱚᱢᱟᱱ ᱨᱮ ᱡᱟᱦᱟᱸ ᱵᱟᱯᱞᱟ ᱠᱚᱨᱮ ᱧᱮᱞᱚᱜ ᱠᱟᱱ ᱵᱟᱹᱦᱩ ᱜᱤᱫᱽᱨᱟᱹ ᱠᱚ ᱮᱢᱟᱣ ᱠᱚ ᱠᱤᱪᱷᱩ ᱠᱤᱪᱷᱩ ᱡᱤᱱᱤᱥ ᱡᱟᱦᱟᱸ ᱫᱚ ᱯᱚᱱ ᱯᱨᱚᱛᱷᱟ ᱞᱮᱠᱟ ᱦᱤᱥᱟᱹᱵ ᱛᱮ ᱚᱱᱟ ᱠᱚᱫᱚ ᱮᱢ ᱫᱚ ᱞᱟᱹᱠᱛᱤ ᱵᱟᱝ ᱠᱟᱱᱟ ᱪᱮᱫᱟᱜ ᱥᱮ ᱯᱚᱱ ᱡᱩᱫᱤ ᱵᱚᱱ ᱮᱢᱟ ᱡᱟᱦᱟᱭ ᱱᱤᱛᱚᱜ ᱟᱵᱚ ᱮᱢ ᱵᱚᱱ ᱮᱛᱚᱦᱚᱵ ᱠᱟᱱ ᱥᱮ ᱱᱤᱛᱚᱜ ᱡᱟᱦᱟᱭ ᱢᱟᱥᱴᱟᱨ ᱠᱚ ᱥᱮ ᱡᱟᱦᱟᱸᱭ ᱥᱟᱨᱵᱤᱥ ᱡᱤᱵᱤ ᱠᱚ ᱯᱚᱱ ᱯᱨᱚᱛᱷᱟ ᱮᱢ ᱠᱚ ᱮᱛᱚᱦᱚᱵᱮᱫ ᱠᱟᱱ ᱡᱟᱦᱟᱭ ᱵᱟᱝ ᱠᱚ ᱥᱟᱨᱵᱷᱤᱥᱮᱜ ᱠᱟᱱ ᱡᱟᱦᱟᱸ ᱱᱚᱣᱟ ᱵᱚᱱ ᱧᱮᱞ ᱦᱮᱣᱟᱜ ᱠᱟᱱ ᱡᱟᱦᱟᱭ ᱵᱟᱠᱚ ᱥᱟᱨᱵᱷᱤᱥᱮᱫ ᱠᱟᱱ ᱛᱟᱦᱚᱞᱮ ᱡᱟᱦᱟᱭ ᱵᱟᱠᱚ ᱮᱢ ᱫᱟᱲᱮᱭᱟᱜ ᱛᱟᱦᱚᱞᱮ ᱩᱱᱠᱩ ᱠᱚᱨᱮᱱ ᱜᱤᱫᱽᱨᱟᱹ ᱵᱟᱯᱞᱟ ᱠᱚ ᱞᱟ ᱜᱤᱫ ᱟ ᱰᱤ ᱠᱚᱱ ᱴᱷᱟᱥᱟ ᱨᱮ ᱥᱮ ᱟᱹᱰᱤ ᱥᱚᱢᱚᱥᱥᱟ ᱨᱮᱠᱚ ᱯᱟᱲᱟᱜᱼᱟ ᱪᱮᱫᱟᱜ ᱥᱮ ᱮᱴᱟᱜ ᱦᱚᱲ ᱠᱚ ᱮᱢ ᱫᱟᱲᱮᱭᱟᱜ ᱠᱟᱱᱟ ᱟᱨ ᱡᱟᱦᱟᱭ ᱵᱟᱭ ᱮᱢ ᱫᱟᱲᱮᱭᱟᱜ ᱩᱱᱤ ᱨᱮᱱ ᱠᱩᱲᱤ ᱜᱤᱫᱽᱨᱟᱹ ᱫᱚ ᱡᱟᱶᱟᱭ ᱞᱟᱹᱜᱤᱫ ᱛᱮᱦᱚᱸ ᱟᱹᱰᱤ ᱥᱚᱢᱚᱥᱥᱟ ᱨᱮ ᱯᱟᱲᱟᱜᱼᱟ ᱚᱱᱟ ᱞᱟᱹᱜᱤᱫ ᱛᱮ ᱯᱚᱱ ᱯᱚᱛᱷᱟ ᱫᱚ ᱢᱤᱫ ᱦᱤᱥᱟᱹᱵ ᱛᱮ ᱥᱮ ᱟᱹᱰᱤ ᱫᱤᱱ ᱠᱷᱚᱱ ᱜᱮ ᱟᱵᱚ ᱟᱹᱫᱤᱵᱟᱹᱥᱤ ᱨᱮᱫᱚ ᱵᱟᱝ ᱛᱟᱦᱮᱸ ᱠᱟᱱᱟ ᱥᱟᱶᱛᱟ ᱨᱮᱫᱚ ᱟᱨ ᱱᱤᱛᱚᱜ ᱱᱚᱣᱟ ᱟᱵᱚ ᱪᱮᱠᱟ ᱛᱮᱵᱚᱱ ᱱᱚᱣᱟ ᱠᱷᱚᱱ ᱵᱚᱱ ᱥᱚᱡᱷᱮᱭᱟ ᱡᱟᱦᱟᱸ ᱥᱩᱞᱩᱠ ᱰᱟᱦᱟᱨ ᱚᱱᱟ ᱟᱵᱚ ᱧᱮᱞ ᱥᱩᱡᱤ ᱞᱟᱹᱠᱛᱤ ᱠᱟᱱ ᱛᱟᱵᱚᱱᱟ